ᱡᱮ ᱟᱵᱚ ᱡᱮ ᱱᱚᱜᱼᱚᱭ ᱡᱮ ᱵᱟᱨᱦᱮ ᱵᱚᱱ ᱱᱚᱜᱼᱚᱭ ᱠᱟᱨᱟᱢ ᱫᱚᱱ ᱡᱮᱵᱚᱱ ᱪᱟᱞᱟᱜ ᱟᱵᱚᱣᱟᱜ ᱦᱚᱲᱢᱚ ᱨᱮ ᱡᱮ ᱥᱟᱡᱟᱜ ᱞᱟᱹᱜᱤᱫ ᱥᱟᱵ ᱥᱟᱵ ᱥᱟᱡᱟᱜ ᱞᱟᱜᱤᱫ ᱡᱮ ᱱᱚᱜᱼᱚᱭ ᱥᱟᱯᱲᱟᱣ ᱠᱚ ᱛᱟᱦᱮᱱ ᱛᱟᱵᱚᱱ ᱠᱷᱟᱡ ᱪᱮᱫᱛᱮ ᱵᱚᱞᱮ ᱥᱟᱯᱲᱟᱣ ᱞᱮᱱᱠᱷᱟᱡ ᱵᱚᱞᱮ ᱱᱟᱯᱟᱭ ᱜᱮ ᱵᱚᱱ ᱵᱟᱝ ᱫᱤᱥᱚᱢ ᱨᱮᱱ ᱦᱚᱲ ᱦᱚᱸᱠᱚ ᱧᱮᱞ ᱵᱚᱱᱟ ᱵᱚᱞᱮ ᱟᱵᱚᱣᱟᱜ ᱦᱚᱲᱢᱚ ᱨᱮ ᱡᱩᱫᱤ ᱛᱟᱦᱮᱱ ᱛᱟᱵᱚᱱ ᱠᱷᱟᱡ ᱡᱮ ᱱᱚᱜᱼᱚᱭ ᱮᱢᱚᱱ ᱥᱟᱡᱟᱜ ᱞᱟᱹᱜᱤᱫ ᱛᱟᱵᱚᱱ ᱱᱚᱜᱼᱚᱭ ᱤᱭᱟᱹ ᱡᱮᱢᱚᱱ ᱠᱚ ᱢᱮᱛᱟᱜ ᱠᱟᱱ ᱛᱟᱵᱚᱱᱟ ᱡᱮ ᱦᱚᱲᱢᱚ ᱨᱮ ᱞᱚᱵᱚᱱ ᱞᱟᱫᱮ ᱞᱮᱠᱷᱟᱡ ᱱᱚᱣᱟ ᱜᱷᱩᱜᱨᱟᱹ ᱠᱚ ᱟᱨ ᱵᱟᱝ ᱟᱭᱢᱟ ᱜᱚᱴᱮᱡ ᱢᱮᱱᱟᱜ ᱛᱟᱵᱚᱱᱟ ᱱᱚᱣᱟ ᱡᱷᱩᱱᱠᱟᱹ ᱠᱚ ᱱᱚᱣᱟ ᱠᱚ ᱟᱵᱚᱣᱟᱜ ᱦᱚᱲᱢᱚ ᱨᱮ ᱛᱟᱦᱮᱱ ᱞᱮᱛᱟ ᱵᱚᱱ ᱠᱷᱟᱡ ᱵᱟᱝ ᱵᱟᱨᱦᱮ ᱫᱤᱥᱚᱢ ᱨᱮᱱ ᱦᱚᱲ ᱠᱚ ᱧᱮᱞ ᱛᱟᱵᱚᱱ ᱠᱷᱟᱡ ᱵᱚᱞᱮ ᱵᱟᱝᱢᱟ ᱠᱚ ᱢᱮᱱᱟ ᱡᱮ ᱵᱟᱝ ᱩᱢᱩᱠ ᱫᱤᱥᱚᱢ ᱠᱷᱚᱡ ᱠᱚ ᱦᱮᱡ ᱞᱮᱱᱟ ᱱᱚᱣᱟ ᱫᱚᱠᱠᱷᱤᱱ ᱫᱤᱱᱟᱡᱽᱯᱩᱨ ᱨᱮ ᱱᱚᱣᱟ ᱠᱚ ᱥᱟᱯᱲᱟᱣ ᱠᱟᱛᱮᱫ ᱵᱟᱝ ᱱᱚᱣᱟ ᱠᱟᱨᱟᱢ ᱫᱚᱱ ᱦᱚᱸ ᱟᱹᱰᱤ ᱱᱟᱯᱟᱭ ᱠᱚ ᱫᱚᱱ ᱠᱟᱜ ᱫᱚᱱ ᱟᱠᱟᱜᱼᱟ ᱟᱨᱵᱟᱝ ᱩᱱᱠᱩᱣᱟᱜ ᱥᱟᱯᱲᱟᱜ ᱦᱚᱸ ᱟᱹᱰᱤ ᱱᱟᱯᱟᱭ ᱢᱮᱱᱟᱜ ᱛᱟᱠᱚᱣᱟ ᱱᱚᱣᱟ ᱠᱟᱱ ᱛᱟᱵᱚᱱᱟ ᱟᱵᱚ ᱦᱚᱲ ᱦᱚᱯᱚᱱᱟᱜ ᱟᱹᱨᱤᱪᱟᱹᱞᱤ ᱠᱟᱱ ᱛᱟᱵᱚᱱᱟ ᱡᱮ ᱱᱚᱜᱼᱚᱭ ᱵᱚᱱ ᱱᱚᱣᱟ ᱠᱟᱱ ᱱᱚᱸᱰᱮᱜᱮ ᱟᱵᱚᱣᱟᱜ ᱵᱚᱠᱛᱚᱵᱚ ᱫᱚᱧ ᱪᱟᱵᱟᱭᱮᱫ ᱛᱟᱵᱚᱱᱟ